ᱟᱵᱚ ᱵᱮᱝᱜᱚᱞ ᱯᱚᱱᱚᱛ ᱛᱟᱞᱟᱨᱮ ᱠᱚᱭ ᱥᱮᱨᱢᱟ ᱞᱟᱦᱟ ᱢᱤᱫᱴᱟᱝ ᱱᱚᱝᱠᱟ ᱯᱨᱟᱠᱨᱤᱛᱤᱠ ᱫᱩᱨᱡᱳᱜᱽ ᱦᱩᱭ ᱞᱮᱱᱟ ᱡᱟᱦᱟᱸ ᱞᱟᱹᱭ ᱡᱚᱝ ᱞᱮᱠᱟᱱᱟᱜ ᱚᱱᱟ ᱫᱚ ᱫᱟᱜ ᱡᱟᱹᱲᱤ ᱠᱷᱟᱹᱛᱤᱨ ᱱᱩᱱᱟᱹᱜ ᱱᱩᱱᱟᱹᱜ ᱮ ᱫᱟᱜ ᱠᱮᱫᱟ ᱵᱟᱹᱫᱽ ᱵᱟᱹᱭᱦᱟᱹᱲ ᱢᱟ ᱜᱟᱱ ᱜᱟᱰᱟᱭᱮᱱ ᱜᱮ ᱥᱟᱶᱛᱮ ᱜᱟᱰᱟ ᱟᱬᱮ ᱦᱚᱸᱭ ᱟᱹᱛᱩ ᱫᱷᱟᱹᱥᱩᱲ ᱠᱮᱜᱼᱟ ᱚᱲᱟᱜ ᱫᱩᱣᱟᱹᱨ ᱦᱚᱸ ᱟᱹᱰᱤ ᱟᱹᱰᱤ ᱡᱟᱭᱜᱟ ᱨᱮᱫᱚ ᱟᱹᱛᱩᱭᱮᱱᱟ ᱦᱚᱲ ᱠᱚᱦᱚᱸ ᱠᱚ ᱜᱚᱡ ᱮᱱᱟ ᱨᱳᱰ ᱠᱚᱦᱚᱸ ᱞᱟᱸᱫᱩᱲ ᱫᱷᱟᱥᱟᱣ ᱮᱱᱟ ᱡᱳᱜᱟᱡᱳᱜᱽ ᱵᱮᱵᱚᱥᱛᱷᱟ ᱦᱚᱸ ᱛᱚᱯᱟᱜ ᱮᱱᱟ ᱚᱱᱟ ᱫᱩᱨᱡᱳᱜᱽ ᱢᱟ ᱪᱟᱞᱟᱣᱮᱱ ᱯᱟᱨᱚᱢᱮᱱ ᱯᱟᱨᱚᱢ ᱛᱟᱭᱚᱢ ᱟᱵᱚ ᱱᱚᱰᱮ ᱡᱟᱭᱜᱟ ᱡᱟᱭᱜᱟ ᱨᱮᱫᱚ ᱟᱹᱰᱤ ᱫᱤᱱ ᱫᱷᱟᱹᱨᱤᱡ ᱚᱱᱟ ᱨᱮᱱᱟᱜ ᱚᱨᱥᱚᱝ ᱛᱮᱜ ᱛᱟᱦᱮᱭᱮᱱᱟ ᱨᱳᱜᱽ ᱡᱟᱞᱟ ᱦᱤᱱᱟᱹᱱᱤᱭᱟᱹ ᱪᱟᱥ ᱟᱵᱟᱫ ᱨᱮ ᱵᱮᱜᱷᱟᱛ ᱥᱨᱤᱥᱴᱤᱭᱮᱱᱟ ᱪᱮᱫ ᱞᱮᱠᱟ ᱡᱟᱦᱟᱸ ᱡᱚᱵᱮᱜᱮ ᱛᱟᱦᱮᱸᱭᱮᱱᱟ ᱥᱮ ᱫᱷᱟᱥᱟᱣ ᱱᱟᱥᱟᱣ ᱠᱮᱜ ᱟᱭ ᱱᱚᱝᱠᱟ ᱠᱷᱟᱹᱛᱤᱨ ᱵᱟᱸᱫᱽ ᱯᱩᱠᱷᱨᱤ ᱦᱚᱸ ᱯᱷᱩᱲ ᱵᱚᱦᱮᱞ ᱮᱱᱟ ᱱᱟᱝ ᱦᱟᱹᱠᱳ ᱠᱚᱦᱚᱸ ᱠᱚ ᱰᱤᱝ ᱰᱟᱵᱩᱨ ᱮᱱᱟ ᱱᱚᱝᱠᱟ ᱟᱹᱰᱤ ᱞᱮᱠᱟᱱᱟᱜ ᱜᱮ ᱧᱮᱞ ᱟᱠᱟᱫᱟᱹᱧ ᱱᱚᱣᱟ ᱤᱧᱟᱹᱜ ᱮᱨᱭᱟ ᱨᱮ ᱟᱵᱚ ᱱᱚᱣᱟ ᱵᱮᱝᱜᱚᱞ ᱯᱚᱱᱚᱛ ᱨᱮ